ᱦᱮᱞᱳ ᱦᱮᱸ ᱞᱟᱹᱭ ᱢᱮ ᱞᱟᱹᱭ ᱢᱮ ᱚ ᱪᱮᱫ ᱞᱮᱠᱟ ᱜᱤᱫᱽᱨᱟᱹ ᱠᱚᱠᱚ ᱨᱩᱣᱟᱹᱜ ᱠᱟᱱᱟ ᱡᱟᱦᱟᱸ ᱛᱮᱯᱮ ᱪᱟᱞᱟᱜ ᱠᱟᱱᱟ ᱥᱮ ᱪᱮᱫ ᱫᱟᱜ ᱥᱮᱡᱽ ᱠᱚ ᱪᱟᱞᱟᱜ ᱠᱟᱱᱟ ᱥᱮ ᱪᱮᱫ ᱯᱟᱛᱞᱟ ᱯᱟᱭᱠᱷᱟᱱᱟ ᱚ ᱟᱫᱚ ᱛᱤᱥ ᱠᱷᱚᱱ ᱵᱚᱞᱮ ᱱᱚᱝᱠᱟ ᱫᱚ ᱮᱛᱚᱦᱚᱵ ᱟᱠᱟᱱᱟ ᱦᱚᱞᱟᱜᱮ ᱟᱪᱪᱷᱟ ᱟᱪᱪᱷᱟ ᱞᱟᱹᱭ ᱟᱹᱫᱤᱧᱟ ᱟᱹᱰᱤ ᱵᱷᱟᱹᱜᱤ ᱱᱚᱝᱠᱟᱜᱮ ᱱᱚᱝᱠᱟᱜᱮ ᱥᱚᱵ ᱥᱚᱢᱚᱭ ᱟᱞᱮᱫᱚ ᱠᱷᱚᱵᱚᱨᱟ ᱠᱷᱚᱵᱚᱨ ᱦᱟᱛᱟᱣ ᱨᱮᱭᱟᱜ ᱥᱚᱢᱵᱷᱚᱵ ᱵᱟᱝ ᱠᱟᱱᱟ ᱛᱚ ᱟᱭᱢᱟ ᱠᱟᱹᱢᱤ ᱨᱮᱞᱮ ᱛᱟᱦᱮᱱᱟ ᱟᱫᱚ ᱯᱟᱵᱞᱤᱠ ᱦᱤᱥᱟᱹᱵ ᱛᱮᱢ ᱞᱟᱹᱭ ᱟᱫᱤᱧᱟ ᱚᱱᱟᱛᱮ ᱟᱹᱰᱤ ᱟᱹᱰᱤᱧ ᱥᱟᱨᱦᱟᱣ ᱮᱫ ᱢᱮᱭᱟ ᱥᱟᱹᱨᱤᱜᱮ ᱱᱤᱭᱟᱹ ᱥᱚᱢᱚᱭᱨᱮ ᱱᱚᱝᱠᱟᱜ ᱵᱚᱞᱮ ᱱᱤᱭᱟᱹ ᱥᱚᱢᱚᱭ ᱨᱮᱭᱟᱜ ᱚᱠᱛᱚ ᱫᱚ ᱵᱚᱞᱮ ᱵᱤᱥᱮᱥ ᱠᱚᱨᱮ ᱰᱟᱭᱨᱤᱭᱟ ᱢᱮᱞᱮᱨᱤᱭᱟ ᱰᱮᱝᱜᱩ ᱵᱮᱥᱤᱨ ᱵᱷᱟᱜ ᱢᱟᱱᱮ ᱱᱚᱶᱟ ᱨᱩᱣᱟᱹ ᱜᱮ ᱦᱩᱭᱩᱜᱼᱟ ᱟᱫᱚ ᱰᱟᱭᱨᱤᱭᱟ ᱨᱮᱭᱟᱜ ᱫᱳᱧ ᱞᱟᱹᱭ ᱟᱢ ᱠᱟᱱᱟ ᱫᱟᱜ ᱥᱮᱡᱽ ᱜᱤᱫᱽᱨᱟᱹ ᱠᱚᱠᱚ ᱪᱟᱞᱟᱜ ᱠᱟᱱ ᱠᱷᱟᱡ ᱚᱱᱟ ᱥᱚᱢᱚᱱᱫᱷᱮ ᱵᱚᱞᱮ ᱞᱟᱹᱭ ᱟᱢ ᱠᱟᱱᱟ ᱱᱚᱝᱠᱟ ᱡᱮ ᱥᱚᱢᱚᱭ ᱨᱮ ᱚᱱᱠᱟᱱᱟᱜ ᱫᱟᱜ ᱥᱮᱡᱽ ᱠᱚ ᱪᱟᱞᱟᱜ ᱠᱟᱱ ᱠᱷᱟᱱ ᱛᱟᱦᱞᱦᱮ ᱚᱱᱟ ᱰᱟᱭᱨᱤᱭᱟ ᱫᱚ ᱚᱱᱟ ᱫᱟᱜ ᱠᱷᱚᱱ ᱜᱮᱛᱚ ᱦᱩᱭᱩᱜᱼᱟ ᱚᱱᱟ ᱨᱳᱜ ᱫᱚ ᱟᱫᱚ ᱡᱚᱠᱷᱚᱱ ᱫᱟᱜ ᱯᱮ ᱧᱩᱭᱟ ᱛᱚᱠᱷᱚᱱ ᱫᱚ ᱚᱱᱟ ᱫᱚ ᱩᱨᱜᱩᱢ ᱠᱟᱛᱮᱫ ᱯᱮ ᱧᱩᱭᱟ ᱟᱨ ᱦᱮᱸ ᱟᱨ ᱰᱮᱝᱜᱩ ᱢᱮᱞᱮᱨᱤᱭᱟ ᱨᱮᱭᱟᱜ ᱤᱧ ᱞᱟᱹᱭ ᱟᱢ ᱠᱟᱱᱟ ᱵᱚᱞᱮ ᱟᱨ ᱱᱚᱶᱟ ᱰᱮᱝᱜᱩ ᱢᱮᱞᱮᱨᱤᱭᱟ ᱱᱤᱭᱟᱹ ᱥᱚᱢᱚᱭ ᱦᱩᱭᱩᱜᱼᱟ ᱵᱤᱥᱮᱥ ᱠᱚᱨᱮ ᱥᱤᱠᱲᱤᱡ ᱜᱮᱨ ᱠᱷᱚᱱ ᱱᱚᱶᱟ ᱠᱚᱫᱚ ᱦᱩᱭᱩᱜᱼᱟ ᱟᱫᱚ ᱱᱩᱠᱩ ᱥᱤᱠᱲᱤᱡ ᱫᱚᱠᱚ ᱛᱟᱦᱮᱱᱟ ᱟᱵᱚ ᱟᱥᱮ ᱯᱟᱥᱮ ᱡᱟᱦᱟᱸ ᱠᱚᱨᱮᱫ ᱰᱨᱮᱱ ᱦᱮᱱᱟᱜᱼᱟ ᱟᱨ ᱠᱟᱛᱞᱟ ᱠᱚ ᱡᱟᱦᱟᱱᱟᱜ ᱚᱱᱠᱟᱱᱟᱜ ᱴᱟᱭᱟᱨ ᱠᱚ ᱛᱟᱦᱮᱱ ᱠᱟᱯ ᱠᱚ ᱛᱟᱦᱮᱱ ᱚᱱᱠᱟ ᱞᱮᱠᱟ ᱫᱟᱜ ᱵᱟᱝ ᱡᱚᱢᱟᱜᱼᱟ ᱟᱫᱚ ᱚᱱᱟ ᱠᱚᱨᱮ ᱜᱮ ᱵᱚᱞᱮ ᱥᱤᱠᱲᱤᱡ ᱫᱚᱠᱚ ᱡᱚᱱᱢᱚᱜᱼᱟ ᱟᱫᱚ ᱚᱱᱰᱮ ᱠᱷᱚᱱ ᱚᱱᱟ ᱠᱟᱛᱮᱫ ᱟᱵᱚ ᱡᱟᱦᱟᱸ ᱠᱚᱨᱮ ᱵᱚᱱ ᱛᱟᱦᱮᱱᱟ ᱥᱤᱠᱲᱤᱡ ᱠᱚᱠᱚ ᱜᱮᱨ ᱵᱚᱱᱟ ᱟᱫᱚ ᱱᱚᱝᱠᱟ ᱜᱮ ᱨᱳᱜ ᱫᱚ ᱵᱚᱞᱮ ᱪᱷᱚᱲᱟᱣ ᱪᱟᱞᱟᱜᱼᱟ ᱟᱫᱚ ᱚᱱᱟ ᱤᱭᱟᱹᱛᱮᱧ ᱢᱮᱛᱟᱢ ᱠᱟᱱᱟ ᱰᱟᱭᱨᱤᱭᱟ ᱥᱚᱢᱚᱱᱫᱷᱮ ᱛᱤᱧ ᱞᱟᱹᱭ ᱟᱢ ᱠᱟᱱᱟ ᱫᱟᱜ ᱩᱨᱜᱩᱢ ᱠᱟᱛᱮᱫ ᱜᱮᱯᱮ ᱧᱩᱭᱟ ᱟᱨ ᱫᱟᱜ ᱨᱮ ᱵᱞᱤᱪᱤᱝ ᱯᱟᱣᱰᱟᱨ ᱯᱮ ᱞᱟᱜᱟᱣᱟ ᱟᱨ ᱦᱮᱸ ᱚᱱᱟ ᱞᱟᱲᱮᱡ ᱠᱟᱛᱮᱫ ᱟᱫᱚ ᱚᱱᱟ ᱫᱟᱜ ᱯᱮ ᱧᱩᱭᱟ ᱠᱚᱞ ᱥᱮ ᱠᱩᱧ ᱠᱷᱚᱱ ᱯᱮ ᱧᱩᱭ ᱠᱞᱷᱟᱱ ᱛᱟᱦᱞᱮ ᱚᱱᱟ ᱨᱮᱦᱚ ᱨᱟᱱ ᱯᱮ ᱞᱟᱜᱟᱣ ᱟᱜᱼᱟ ᱦᱮᱸ ᱟᱨ ᱵᱩᱞᱩᱝ

ᱦᱮᱸ ᱟᱫᱚᱢ ᱞᱟᱹᱭ ᱟᱹᱫᱤᱧᱟ ᱟᱹᱰᱤ ᱵᱷᱟᱹᱜᱤ ᱟᱨ ᱱᱚᱶᱟ ᱰᱮᱝᱜᱩ ᱢᱮᱞᱮᱨᱤᱭᱟ ᱥᱚᱢᱚᱱᱫᱷᱮ ᱞᱟᱹᱭ ᱟᱢ ᱠᱟᱱᱟ ᱩᱱᱠᱩ ᱰᱮᱝᱜᱩ ᱡᱟᱸᱦᱟᱭ ᱠᱚ ᱨᱩᱣᱟᱹᱜᱼᱟ ᱵᱚᱞᱮ ᱚᱱᱟ ᱫᱚ ᱢᱟᱱᱮ ᱩᱱᱠᱩ ᱫᱚ ᱥᱟᱯᱷᱟ ᱫᱟᱜ ᱨᱮᱠᱚ ᱡᱟᱱᱟᱢᱚᱜᱼᱟ ᱩᱱᱠᱩ ᱫᱚ ᱵᱟᱠᱚ ᱧᱮᱞᱧᱟᱢᱚᱜᱼᱟ ᱰᱮᱝᱜᱩ ᱡᱟᱸᱦᱟᱴᱟᱜ ᱨᱳᱜ ᱨᱮᱭᱟᱜ ᱥᱤᱠᱲᱤᱡ ᱢᱮᱱᱟᱜ ᱠᱚᱣᱟ ᱟᱫᱚ ᱩᱱᱠᱩ ᱫᱚ ᱚᱱᱟᱛᱮ ᱵᱚᱞᱮ ᱡᱚᱢᱟ ᱫᱟᱜ ᱚᱱᱟ ᱫᱚ ᱵᱟᱝ ᱡᱚᱢᱟᱣ ᱦᱚᱪᱚᱭ ᱦᱩᱭᱩᱜᱼᱟ ᱚᱱᱟ ᱫᱚ ᱯᱟᱛᱱᱟ ᱠᱚ ᱥᱮ ᱚᱱᱠᱟᱞᱮᱠᱟ ᱡᱟᱦᱟᱱᱟᱜ ᱡᱤᱱᱤᱥ ᱠᱚ ᱛᱟᱦᱮᱱ ᱠᱷᱟᱱ ᱚᱱᱟ ᱫᱚ ᱩᱞᱴᱟᱹᱣ ᱠᱟᱛᱮᱫ ᱫᱚᱦᱚ ᱠᱟᱜ ᱦᱩᱭᱩᱜᱼᱟ ᱦᱮᱸ ᱥᱤᱫᱩᱯ ᱫᱚᱦᱚ ᱠᱟᱜ ᱦᱩᱭᱩᱼᱟ ᱵᱟᱠᱷᱟᱱ ᱪᱮᱛᱟᱱ ᱥᱮᱫ ᱫᱚᱦᱚ ᱠᱟᱜ ᱦᱩᱭᱩᱜ ᱠᱷᱟᱱ ᱵᱟᱝ ᱦᱩᱭᱩᱜᱼᱟ ᱩᱞᱴᱟᱹᱣ ᱠᱟᱛᱮᱫ ᱫᱚᱦᱚ ᱠᱟᱜ ᱦᱩᱭᱩᱜᱼᱟ ᱦᱮᱸ ᱟᱨ ᱟᱥᱮ ᱯᱟᱥᱮ ᱜᱟᱡᱟᱲ ᱠᱚ ᱡᱟᱦᱟᱸ ᱠᱚᱨᱮ ᱱᱚᱨᱫᱚᱢᱟ ᱠᱚ ᱡᱟᱦᱟᱸ ᱠᱚᱨᱮ ᱢᱮᱱᱟᱜᱼᱟ ᱰᱨᱮᱱ ᱠᱚ ᱥᱟᱯᱷᱟᱭ ᱦᱩᱭᱩᱜᱼᱟ ᱟᱨ ᱚᱱᱟ ᱠᱚᱨᱮᱜ ᱦᱚᱸ ᱯᱟᱣᱰᱟᱨ ᱵᱚᱞᱮ ᱚᱱᱟ ᱠᱚᱢ ᱮᱢ ᱟᱫᱟ ᱟᱨ ᱟᱫᱚ ᱧᱤᱫᱟᱹ ᱥᱚᱢᱚᱭ ᱵᱚᱞᱮ ᱱᱚᱝᱠᱟ ᱞᱮᱠᱟ ᱢᱳᱥᱟᱨᱤ ᱠᱷᱟᱴᱟᱣ ᱠᱟᱛᱮᱜ ᱡᱟᱹᱯᱤᱫ ᱦᱩᱭᱩᱜᱼᱟ ᱧᱤᱫᱟᱹ ᱦᱚ ᱥᱮ ᱫᱤᱱᱢᱟᱱ ᱦᱮᱸ ᱦᱮᱸ ᱦᱮᱸ ᱨᱟᱱ ᱦᱚᱞᱮ ᱮᱟ ᱯᱮᱜᱮᱭᱟ ᱟᱨ ᱟᱞᱮ ᱦᱚᱞᱮ ᱪᱟᱞᱟᱜᱼᱟ ᱟᱞᱮᱨᱮᱱ ᱴᱤᱢᱦᱚᱸ ᱢᱮᱱᱟᱜ ᱠᱚᱣᱟ ᱟᱹᱰᱤ ᱛᱟᱲᱟ ᱛᱟᱲᱤ ᱪᱟᱞᱟᱣ ᱠᱟᱛᱮᱜ ᱟᱞᱮ ᱵᱮᱵᱚᱥᱛᱷᱟ ᱞᱮ ᱦᱟᱛᱟᱣᱟ ᱡᱟᱛᱮ ᱟᱯᱮᱭᱟᱜ ᱱᱚᱝᱠᱟᱱᱟᱜ ᱨᱩᱣᱟᱹ ᱥᱮ ᱚᱥᱩᱵᱤᱫᱷᱟᱨᱮ ᱵᱟᱯᱮ ᱯᱟᱲᱟᱜ ᱚᱱᱟ ᱞᱟᱹᱜᱤᱫ ᱛᱮᱞᱮ ᱪᱟᱞᱟᱜᱼᱟ ᱟᱫᱚ ᱱᱚᱣᱟᱜᱮ ᱵᱚᱞᱮ ᱟᱹᱰᱤ ᱥᱟᱨᱦᱟᱣ ᱤᱧ ᱮᱢᱟᱢ ᱠᱟᱱᱟ ᱥᱟᱹᱨᱤᱜᱮ ᱱᱚᱣᱟ ᱵᱤᱥᱚᱭ ᱮᱢ ᱞᱟᱹᱭ ᱟᱹᱫᱤᱧᱟ ᱟᱨ ᱟᱞᱮ ᱦᱚᱞᱮ ᱪᱟᱞᱟᱜᱼᱟ ᱟᱨ ᱡᱚᱛᱚ ᱦᱚᱲ ᱴᱚᱞᱟ ᱨᱮᱱ ᱦᱚᱲ ᱞᱟᱹᱭ ᱟᱠᱚ ᱢᱮ ᱱᱚᱝᱠᱟ ᱱᱚᱝᱠᱟ ᱱᱚᱝᱠᱟᱭ ᱞᱟᱹᱭ ᱠᱮᱫᱟ ᱡᱮ ᱱᱚᱝᱠᱟ ᱱᱚᱝᱠᱟ ᱪᱤᱱᱛᱟᱹ ᱵᱷᱟᱵᱱᱟ ᱵᱚᱞᱮ ᱵᱮᱵᱚᱥᱛᱷᱟ ᱵᱚᱱ ᱦᱟᱛᱟᱣᱟ ᱡᱟᱛᱮ ᱚᱱᱟ ᱨᱳᱜ ᱠᱷᱚᱱ ᱵᱟᱧᱪᱟᱜ ᱞᱟᱹᱜᱤᱫᱛᱮ ᱟᱨ ᱟᱞᱮ ᱢᱟ ᱦᱮᱱᱟᱜ ᱞᱮᱜᱮᱭᱟ ᱟᱞᱮ ᱢᱟᱞᱮ ᱪᱟᱞᱟᱜ ᱜᱮ ᱦᱮᱸ ᱮᱵᱟᱨᱮ ᱯᱟᱵᱞᱤᱠ ᱫᱚ ᱢᱚᱱᱮ ᱠᱚᱨᱚ ᱡᱚᱛᱚ ᱦᱚᱲ ᱛᱚ ᱟᱨ ᱥᱮᱨᱚᱠᱚᱢ ᱫᱚ ᱵᱟᱹᱱᱩᱜ ᱵᱚᱱᱟ ᱦᱮᱸ ᱮᱠᱴᱩ ᱪᱤᱱᱛᱟᱹ ᱵᱷᱟᱵᱱᱟ ᱢᱮᱱᱟᱜ ᱛᱟᱢᱟ ᱚᱱᱟᱛᱮ ᱮᱠᱴᱩ ᱟᱢᱮᱢ ᱞᱟᱹᱭ ᱟᱹᱫᱤᱧᱟ ᱚᱱᱟᱜᱮ ᱵᱚᱞᱮᱧ ᱢᱮᱱᱫᱟ ᱟᱫᱚ ᱴᱚᱞᱟ ᱯᱟᱲᱟᱨᱮᱱ ᱡᱚᱛᱚ ᱦᱚᱲᱜᱮ ᱫᱟᱭᱤᱛᱛᱚ ᱥᱚᱦᱚᱠᱟᱨᱮ ᱱᱚᱣᱟ ᱠᱚ ᱧᱞ ᱦᱩᱭᱩᱜᱼᱟ ᱧᱮᱞ ᱛᱚᱫᱟᱨᱚᱫ ᱠᱟᱛᱮᱫ ᱦᱚᱲ ᱞᱟᱹᱭ ᱟᱠᱩ ᱦᱩᱭᱩᱜᱼᱟ ᱚᱞᱡᱩᱛ ᱠᱟᱛᱮᱜ ᱞᱟᱹᱭ ᱟᱠᱚ ᱦᱩᱭᱩᱜᱼᱟ ᱡᱟᱛᱮ ᱚᱱᱠᱟᱱᱟᱜ ᱨᱩᱣᱟᱹ ᱦᱟᱹᱥᱩᱨᱮ ᱵᱟᱵᱚᱱ ᱯᱟᱲᱟᱜ ᱯᱟᱲᱟᱜ ᱠᱷᱟᱱ ᱵᱚᱞᱮ ᱚᱱᱟ ᱠᱷᱚᱱ ᱵᱟᱧᱟᱣ ᱵᱚᱱ ᱧᱟᱢ ᱱᱮᱛᱟᱨ ᱫᱚ ᱟᱭᱢᱟ ᱨᱚᱠᱚᱢᱟᱜ ᱪᱤᱠᱤᱛᱥᱟ ᱨᱟᱠᱟᱵ ᱠᱟᱱᱟ ᱵᱟᱝ ᱦᱮᱸ ᱨᱳᱜ ᱵᱤᱜᱷᱤᱱ ᱦᱚᱸ ᱚᱱᱟ ᱨᱮᱭᱟᱜ ᱦᱚᱸ ᱩᱯᱠᱟᱨ ᱦᱚᱸ ᱢᱮᱱᱟᱜ ᱜᱮᱭᱟ ᱵᱟᱝ ᱵᱟᱝ ᱵᱮᱥ ᱴᱷᱤᱠ ᱜᱮᱭᱟ ᱛᱟᱦᱚᱞᱮ ᱢᱟᱧ ᱫᱚᱦᱚᱭᱮᱫᱟ ᱞᱟᱹᱭ ᱟᱠᱚ ᱢᱮ ᱡᱚᱛᱚ ᱟᱨ ᱟᱞᱮ ᱦᱚᱞᱮ ᱪᱟᱞᱟᱜ ᱠᱟᱱᱟ ᱟᱞᱮᱨᱮᱱ ᱴᱤᱢ ᱦᱮᱱᱟᱜ ᱠᱚᱣᱟ ᱟᱞᱮ ᱞᱮ ᱪᱟᱞᱟᱜ ᱠᱟᱱᱟ ᱵᱮᱥ ᱴᱷᱤᱠ ᱜᱮᱭᱟ ᱛᱟᱦᱞᱮ ᱦᱮᱸ